ᱥᱟᱣᱛᱟᱞᱤ ᱯᱟᱹᱨᱥᱤᱫᱚ ᱤᱧ ᱫᱚᱧ ᱥᱮᱬᱟ ᱟᱠᱟᱫᱟ ᱠᱟᱹᱴᱤᱡ ᱠᱷᱚᱱ ᱜᱮ ᱪᱮᱫᱟᱜ ᱥᱮ ᱚᱲᱟᱜ ᱨᱮ ᱟᱭᱳᱼᱵᱟᱵᱟ ᱜᱚᱲᱚᱢ ᱵᱩᱰᱷᱤ ᱡᱚᱛᱚ ᱜᱮ ᱥᱟᱱᱛᱟᱞᱤ ᱯᱟᱹᱨᱥᱤᱛᱮᱠᱚ ᱨᱚᱲᱤᱧ ᱠᱟᱱ ᱛᱟᱦᱮᱱᱟ ᱥᱮᱠᱚ ᱜᱟᱞᱢᱟᱨᱟᱣᱤᱧ ᱠᱟᱱ ᱛᱮᱦᱮᱱᱟ ᱟᱛᱳ ᱠᱚᱨᱮᱱ ᱦᱚᱲᱦᱚ ᱥᱟᱱᱛᱟᱞᱤ ᱯᱟᱹᱨᱥᱤ ᱛᱮᱜᱮᱠᱚ ᱨᱚᱲᱮᱫ ᱠᱟᱱ ᱛᱮᱦᱮᱱᱟ ᱚᱱᱟᱛᱮᱜᱮ ᱤᱧᱫᱚᱧ ᱩᱥᱟᱹᱨᱟ ᱜᱤᱧ ᱥᱮᱬᱟ ᱜᱚᱫ ᱟᱠᱟᱫᱟ ᱟᱨ ᱱᱚᱣᱟ ᱥᱟᱶᱛᱟᱞᱤ ᱯᱟᱹᱨᱥᱤ ᱟᱜ ᱚᱵᱷᱤᱜᱽᱜᱚᱛᱟ ᱫᱚ ᱦᱩᱭᱩᱜ ᱠᱟᱱ ᱛᱤᱧᱟᱹ ᱪᱮᱫ ᱤᱧ ᱞᱟᱹᱭᱟ ᱥᱟᱶᱛᱟᱞᱤ ᱯᱟᱹᱨᱥᱤ ᱛᱮ ᱟᱨᱚ ᱢᱤᱫ ᱦᱚᱲᱟᱜ ᱠᱟᱛᱷᱟ ᱢᱚᱱᱮ ᱨᱮᱱᱟᱜ ᱠᱟᱛᱷᱟ ᱮᱴᱟᱜ ᱦᱚᱲᱮᱢ ᱞᱟᱹᱭ ᱞᱟᱹᱯᱟᱹᱭ ᱫᱟᱲᱮᱣᱟᱭᱟ ᱥᱮ ᱟᱢ ᱡᱟᱦᱟᱸᱢ ᱞᱟᱹᱭ ᱚᱪᱚᱭᱮᱫᱟ ᱩᱱᱤᱢ ᱵᱩᱡᱷᱟᱹᱣ ᱫᱟᱲᱮᱣᱟᱭᱟ ᱯᱮᱲᱟ ᱦᱚᱲ ᱠᱚᱢ ᱜᱟᱞᱢᱟᱨᱟᱣ ᱫᱟᱲᱮᱣᱟᱠᱚᱣᱟ ᱟᱨᱦᱚᱸ ᱮᱱᱮᱡ ᱥᱮᱨᱮᱧ ᱦᱚᱢ ᱮᱱᱮᱡ ᱥᱮᱨᱮᱧ ᱫᱟᱲᱮᱭᱟᱜᱼᱟ ᱚᱱᱟ ᱥᱟᱱᱛᱟᱞᱤ ᱯᱟᱹᱨᱥᱤ ᱛᱮᱜᱮ ᱱᱮᱛᱟᱨ ᱢᱟ ᱟᱨᱚ ᱥᱟᱱᱛᱟᱞᱤ ᱯᱟᱹᱨᱥᱤ ᱛᱮ ᱚᱞᱚᱜ ᱯᱟᱲᱦᱟᱜ ᱦᱚᱸ ᱜᱟᱱᱚᱜ ᱠᱟᱱᱟ ᱡᱟᱦᱟᱸ ᱨᱮᱦᱚᱸ ᱟᱭᱢᱟ ᱴᱷᱟᱶᱮ ᱮᱢ ᱟᱠᱟᱫ ᱛᱟᱵᱚᱱᱟ ᱟᱵᱚ ᱥᱟᱱᱛᱟᱞᱤ ᱯᱟᱹᱨᱥᱤ ᱯᱟᱹᱨᱥᱤ ᱫᱚ ᱟᱢᱟᱜ ᱞᱟᱹᱭ ᱞᱟᱹᱯᱟᱹᱭ ᱪᱮᱫ ᱵᱟᱢ ᱡᱚᱛᱚ ᱜᱮᱢ ᱞᱟᱹᱭ ᱫᱟᱲᱮᱭᱟᱜᱼᱟ ᱡᱟᱦᱟᱸᱭ ᱠᱚᱴᱷᱮᱱ ᱜᱮ ᱟᱵᱚ ᱥᱟᱱᱛᱟᱞᱤ ᱯᱟᱹᱨᱥᱤ ᱨᱮᱱᱟᱜ ᱟᱭᱢᱟ ᱦᱚᱲ ᱦᱚᱸ ᱡᱟᱦᱟᱱ ᱠᱟᱛᱷᱟ ᱜᱮᱢ ᱞᱟᱹᱭ ᱞᱟᱹᱯᱟᱹᱭ ᱫᱟᱲᱮᱣᱟᱭᱟ